ᱤᱧᱫᱚ ᱥᱟᱱᱛᱟᱲᱤ ᱨᱚᱲᱤᱡ ᱦᱚᱲ ᱦᱩᱭ ᱠᱟᱛᱮ ᱤᱧᱫᱚ ᱟᱹᱰᱤ ᱜᱚᱨᱚᱵᱤᱧ ᱟᱹᱭᱠᱟᱹᱣ ᱮᱫᱟ ᱪᱮᱫᱟᱜ ᱜᱚᱨᱚᱵ ᱤᱧ ᱟᱹᱭᱠᱟᱹᱣ ᱮᱫᱟ ᱪᱮᱫᱟᱜ ᱥᱮ ᱱᱚᱜᱼᱚᱸᱭ ᱢᱮᱨᱚᱢ ᱠᱟᱱ ᱰᱟᱝᱨᱤ ᱠᱟᱱ ᱪᱮᱬᱮ ᱪᱩᱯᱲᱤ ᱠᱟᱱ ᱦᱚᱲ ᱫᱚᱵᱚᱱ ᱟᱵᱚᱣᱟᱜ ᱨᱚᱲ ᱫᱚ ᱪᱮᱫᱟᱜ ᱥᱮ ᱵᱷᱮᱜᱟᱨ ᱵᱷᱮᱜᱟᱨ ᱢᱮᱱᱟᱜᱼᱟ ᱤᱱᱟᱹᱛᱮ ᱟᱹᱰᱤ ᱜᱚᱨᱚᱵᱤᱧ ᱟᱹᱭᱠᱟᱹᱣᱟ ᱪᱮᱫᱟᱜ ᱥᱮ ᱰᱟᱝᱨᱤ ᱫᱚᱵᱚᱱ ᱢᱮᱱᱟ ᱰᱟᱝᱨᱤ ᱢᱮᱨᱚᱢ ᱫᱚᱵᱚᱱ ᱢᱮᱱᱟ ᱵᱩᱨᱩᱢᱟᱠᱚ ᱟᱨ ᱪᱮᱬᱮ ᱪᱩᱯᱲᱤ ᱫᱚᱵᱚᱱ ᱞᱟᱹᱭᱟ ᱟᱵᱚᱜ ᱟᱠᱚ ᱟᱨ ᱦᱚᱲ ᱫᱚᱵᱚᱱ ᱞᱟᱹᱭᱟ ᱫᱩᱲᱩᱵ ᱟᱠᱚ ᱪᱮᱫᱟᱜ ᱥᱮ ᱚᱱᱮ ᱚᱱᱠᱟ ᱟᱵᱚ ᱥᱟᱱᱛᱟᱲᱤ ᱨᱚᱲᱤᱡ ᱦᱚᱲ ᱦᱩᱭ ᱠᱟᱛᱮ ᱟᱹᱰᱤ ᱨᱟᱹᱥᱠᱟᱹᱧ ᱵᱩᱡᱷᱟᱹᱣᱮᱫᱟ ᱪᱮᱫᱟᱜ ᱥᱮ ᱱᱚᱜᱼᱚᱸᱭ ᱡᱮ ᱵᱷᱮᱜᱟᱨ ᱵᱷᱮᱜᱟᱨ ᱨᱚᱲ ᱛᱟᱵᱚᱱ ᱟᱹᱰᱤ ᱟᱹᱰᱤ ᱨᱟᱹᱥᱠᱟᱹᱧ ᱟᱹᱭᱠᱟᱹᱣᱮᱫᱟ ᱪᱮᱫᱟᱜ ᱥᱮ ᱤᱭᱟᱹ ᱰᱟᱝᱨᱤ ᱫᱚᱠᱚ ᱱᱤᱡᱮ ᱵᱷᱮᱜᱟᱨ ᱵᱷᱮᱜᱟᱨ ᱨᱚᱲ ᱛᱟᱵᱚᱱ ᱰᱟᱝᱨᱤ ᱫᱚᱠᱚ ᱫᱩᱲᱩᱵᱼᱟ ᱰᱟᱝᱨᱤ ᱫᱚᱠᱚ ᱵᱩᱨᱩᱢᱟ ᱦᱚᱲ ᱫᱚᱠᱚ ᱫᱩᱲᱩᱵᱟ ᱟᱨ ᱚᱠᱚᱭ ᱫᱚ ᱛᱤᱧᱡᱽᱞᱩ ᱠᱟᱛᱮ ᱵᱚᱱ ᱫᱩᱲᱩᱵᱟ ᱟᱨ ᱚᱠᱚᱭ ᱫᱚ ᱯᱟᱴᱜᱟᱰᱚ ᱠᱟᱛᱮ ᱵᱚᱱ ᱫᱩᱲᱩᱵᱼᱟ ᱚᱱᱟᱛᱮ ᱚᱱᱠᱟ ᱟᱵᱚᱣᱟᱜ ᱦᱚᱲᱟᱜ ᱨᱚᱲᱫᱚ ᱵᱷᱮᱜᱟᱨ ᱵᱷᱮᱜᱟᱨ ᱢᱮᱱᱟᱜ ᱛᱮ ᱤᱧᱫᱚ ᱦᱚᱲᱤᱡ ᱦᱚᱲ ᱨᱚᱲ ᱦᱚᱲ ᱦᱩᱭ ᱠᱟᱛᱮ ᱚᱱᱟᱛᱮ ᱵᱷᱮᱜᱟᱨ ᱵᱷᱮᱜᱟᱨ ᱨᱚᱲ ᱢᱮᱱᱟᱜ ᱛᱮ ᱤᱧᱫᱚ ᱟᱹᱰᱤ ᱜᱚᱨᱚᱵᱤᱧ ᱟᱹᱭᱠᱟᱹᱣᱟ